ᱱᱮᱛᱟᱨ ᱫᱚ ᱥᱟᱨ ᱵᱟᱝᱠᱷᱟᱱ ᱪᱮᱫ ᱦᱚᱸ ᱵᱟᱝ ᱦᱩᱭᱩᱜ ᱠᱟᱱᱟ ᱟᱞᱟᱠ ᱟᱞᱟᱠ ᱥᱟᱨ ᱞᱟᱜᱟᱣ ᱠᱟᱛᱮᱫ ᱪᱟᱥ ᱵᱚᱱ ᱛᱤᱸᱜᱩᱭᱮᱫᱟ ᱚᱱᱟᱛᱮ ᱟᱵᱚ ᱦᱚᱸ ᱚᱱᱟᱜᱮ ᱡᱚᱢ ᱠᱟᱛᱮᱫ ᱡᱚᱢ ᱦᱚᱲᱢᱚ ᱵᱟᱹᱲᱤᱡᱮᱫ ᱛᱟᱵᱚᱱᱟᱭ